ᱦᱟᱹᱠᱩ ᱥᱟᱵ ᱱᱟᱹᱭ ᱫᱟᱬᱟ ᱨᱮᱫᱚ ᱡᱟᱞᱟᱢ ᱠᱚ ᱟᱨ ᱢᱚᱥᱟᱨᱤ ᱠᱚ ᱤᱫᱤ ᱠᱟᱛᱮᱫ ᱟᱨ ᱴᱚᱯᱟᱨ ᱠᱚᱛᱮ ᱦᱟᱹᱠᱩ ᱫᱚᱞᱮ ᱥᱟᱵ ᱠᱚᱣᱟ ᱟᱥᱟᱲ ᱥᱟᱱ ᱫᱤᱱ ᱫᱚ ᱦᱟᱹᱠᱩ ᱡᱟᱦᱟᱸ ᱞᱮᱠᱟ ᱴᱚᱨᱚᱰᱟᱝ ᱨᱮ ᱤᱭᱟᱹ ᱚᱱᱟ ᱴᱚᱨᱚᱰᱟᱝ ᱯᱟᱴᱟ ᱚᱰᱟᱣ ᱠᱟᱛᱮᱞᱮ ᱥᱟᱵ ᱠᱚᱣᱟ ᱟᱨ ᱞᱟᱹᱴᱩ ᱯᱟᱴᱟ ᱠᱚᱛᱮ ᱦᱚᱞᱮ ᱥᱟᱵ ᱠᱚᱜᱮᱭᱟ ᱟᱹᱰᱤ ᱨᱚᱠᱚᱢ ᱯᱟᱴᱟ ᱡᱷᱤᱢᱨᱤ ᱠᱚᱛᱮᱦᱚᱸ ᱦᱟᱹᱠᱩᱞᱮ ᱥᱟᱵ ᱠᱚᱣᱟ ᱟᱨ ᱟᱹᱰᱤ ᱨᱚᱠᱚᱢ ᱱᱟᱹᱭ ᱜᱟᱰᱟ ᱨᱮᱫᱚ ᱦᱟᱹᱛᱣᱟ ᱠᱟᱛᱮᱫ ᱦᱚᱸ ᱰᱚᱰᱷᱟ ᱠᱚᱨᱮᱦᱚᱸ ᱦᱟᱛᱣᱟ ᱠᱟᱛᱮᱫ ᱜᱟᱹᱨᱤ ᱠᱟᱛᱮᱫ ᱦᱟᱹᱠᱩ ᱠᱚᱞᱮ ᱥᱟᱵ ᱠᱚᱣᱟ ᱟᱨ ᱚᱱᱠᱟ ᱚᱱᱠᱟ ᱠᱟᱛᱮᱫ ᱞᱮ ᱥᱟᱵ ᱠᱚᱣᱟ ᱡᱮ ᱢᱤᱫ ᱨᱚᱠᱚᱢ ᱛᱮᱜᱮ ᱴᱚᱨᱚᱰᱟᱝ ᱯᱟᱴᱟ ᱛᱮᱜᱮᱞᱮ ᱥᱟᱵ ᱠᱚᱣᱟ ᱚᱱᱠᱟ ᱫᱚ ᱵᱟᱝᱼᱟ ᱯᱟᱭᱨᱟ ᱚᱛ ᱩᱱᱩᱢ ᱠᱟᱛᱮᱦᱚᱸ ᱦᱟᱹᱠᱩᱞᱮ ᱦᱟᱛᱣᱟ ᱠᱚᱜᱮᱭᱟ ᱟᱨ ᱦᱟᱛᱣᱟ ᱠᱟᱛᱮᱫ ᱟᱞᱮ ᱦᱟᱹᱠᱩᱞᱮ ᱥᱟᱵ ᱩᱰᱩᱠ ᱠᱚᱣᱟ ᱩᱱᱟᱹᱜ ᱫᱟᱜ ᱠᱷᱚᱱ ᱦᱚᱴᱚᱜ ᱦᱟᱛᱣᱟ ᱫᱟᱜ ᱠᱷᱚᱱ ᱛᱤᱛᱮ ᱥᱟᱵ ᱠᱟᱛᱮᱫ ᱦᱟᱹᱠᱩ ᱥᱟᱵ ᱠᱟᱛᱮᱞᱮ ᱨᱟᱠᱟᱵ ᱠᱚᱣᱟ ᱟᱨ ᱟᱥᱟᱲ ᱥᱟᱱ ᱫᱤᱱ ᱫᱚ ᱴᱚᱨᱚᱰᱟᱝ ᱯᱟᱴᱟ ᱢᱚᱥᱟᱨᱤ ᱚᱰᱟᱣ ᱠᱟᱛᱮᱫ ᱟᱞᱮᱞᱮ ᱥᱟᱵ ᱠᱚᱣᱟ ᱥᱟᱵ ᱠᱚᱣᱟᱞᱮ ᱟᱨ ᱚᱱᱠᱟ ᱚᱱᱠᱟᱛᱮ ᱟᱞᱮ ᱦᱟᱹᱠᱩᱞᱮ ᱡᱚᱢᱮᱫ ᱠᱚᱣᱟ ᱟᱹᱰᱤ ᱨᱚᱠᱚᱢ ᱠᱟᱛᱮ ᱛᱮᱦᱮᱧ ᱫᱚ ᱴᱚᱨᱚᱰᱟᱝ ᱯᱟᱴᱟ ᱟᱨ ᱥᱤᱛᱩᱝ ᱫᱤᱱ ᱫᱚ ᱡᱟᱞᱟᱢ ᱴᱚᱯᱟᱨ ᱛᱤ ᱠᱚᱛᱮᱦᱚᱸ ᱦᱟᱛᱣᱟ ᱠᱟᱛᱮᱫ ᱟᱞᱮᱞᱮ ᱥᱟᱵᱮᱫ ᱠᱚᱣᱟ ᱟᱹᱰᱤ ᱨᱚᱠᱚᱢ ᱜᱮ ᱟᱹᱰᱤ ᱨᱚᱠᱚᱢᱛᱮ ᱦᱟᱹᱠᱩ ᱫᱚ ᱥᱟᱵᱚᱜ ᱠᱟᱱᱟ ᱠᱚ ᱢᱤᱫ ᱨᱚᱠᱚᱢᱛᱮ ᱛᱤ ᱛᱮᱦᱚᱸ ᱠᱚ ᱥᱟᱵ ᱠᱚᱣᱟ ᱢᱚᱥᱟᱨᱤ ᱛᱮᱦᱚᱸ ᱠᱚ ᱥᱟᱵᱮᱫ ᱠᱚᱣᱟ ᱟᱨ ᱚᱠᱚᱭ ᱫᱚ ᱡᱟᱞᱟᱢ ᱛᱮᱦᱚᱸ ᱚᱠᱚᱭ ᱫᱚ ᱛᱤ ᱛᱮᱜᱮ ᱦᱟᱛᱣᱟᱛᱮ ᱥᱮᱬᱟ ᱥᱮᱬᱟ ᱠᱚᱦᱚᱸ ᱠᱚ ᱥᱟᱵᱮᱫ ᱠᱚᱣᱟ